ᱡᱤᱞᱤ ᱠᱚᱨᱮᱱ ᱠᱤᱪᱷᱩ ᱜᱟᱛᱟᱠ ᱫᱚᱠᱚ ᱦᱩᱭᱩᱜ ᱠᱟᱱᱟ ᱢᱟᱺᱡᱷᱤ ᱟᱨ ᱱᱟᱭᱠᱮ ᱩᱱᱠᱩ ᱫᱚ ᱟᱠᱚ ᱦᱚᱸ ᱥᱩᱠᱨᱮ ᱫᱩᱠᱨᱮ ᱟᱠᱚ ᱦᱚᱸᱠᱚ ᱦᱤᱡᱩᱜᱼᱟ ᱟᱞᱮ ᱦᱚᱞᱮ ᱪᱟᱞᱟᱜᱼᱟ ᱟᱨ ᱩᱱᱠᱩᱣᱟᱜ ᱯᱚᱨᱚᱵᱽ ᱫᱚ ᱫᱩᱨᱜᱟᱹ ᱯᱩᱡᱟᱹ ᱢᱚᱱᱥᱟ ᱯᱩᱡᱟᱹ ᱠᱟᱹᱞᱤ ᱯᱩᱡᱟᱹ ᱟᱨ ᱦᱚᱨᱮ ᱠᱤᱨᱛᱚᱱ